ᱦᱮᱸ ᱦᱮᱞᱳ ᱦᱮᱸ ᱢᱟ ᱞᱟᱹᱭᱢᱮ ᱚᱠᱟ ᱠᱷᱚᱱᱟᱜ ᱮᱢ ᱞᱟᱹᱭᱫᱟ ᱟᱪᱪᱷᱟ ᱦᱮᱸᱢᱟ ᱞᱟᱹᱭᱢᱮ ᱤᱧᱟᱹᱜ ᱧᱩᱛᱩᱢ ᱫᱚ ᱦᱟᱸᱜ ᱩᱠᱤᱞ ᱢᱩᱨᱢᱩ ᱤᱧ ᱫᱚ ᱱᱚᱣᱟ ᱟᱡᱚᱫᱤᱭᱟᱹ ᱵᱩᱨᱩ ᱨᱤᱱᱤᱡ ᱪᱷᱟ ᱛᱱᱤ ᱟᱛᱳ ᱨᱤᱱᱤᱡ ᱜᱤᱨᱟᱹᱵᱟᱹᱥᱤ ᱦᱚᱲ ᱠᱟᱹᱱᱟᱹᱧ ᱱᱚᱣᱟ ᱟᱡᱚᱫᱤᱭᱟᱹ ᱵᱩᱨᱩ ᱨᱮ ᱨᱮ ᱡᱟᱦᱟᱸ ᱧᱮᱞ ᱡᱚᱝ ᱡᱤᱱᱤᱥ ᱫᱚ ᱡᱟᱦᱟᱸ ᱧᱮᱞᱚᱜᱼᱟ ᱵᱷᱟᱵᱱᱤ ᱡᱷᱚᱨᱱᱟ ᱱᱚᱣᱟ ᱴᱷᱩᱲᱜᱟᱹ ᱡᱷᱚᱨᱱᱟ ᱟᱯᱟᱨ ᱰᱮᱢ ᱞᱳᱣᱟᱨ ᱰᱮᱢ ᱟᱨ ᱟᱡᱚᱫᱤᱭᱟ ᱵᱩᱨᱩ ᱨᱮᱱᱟᱜ ᱟᱛᱷᱟᱢ ᱵᱩᱨᱩ ᱪᱚᱴᱨᱮ ᱦᱟᱹᱲᱭᱟᱹᱨ ᱫᱟᱨᱮ ᱱᱟᱹᱲᱤ ᱧᱮᱞᱞᱚᱜᱼᱟ ᱟᱹᱰᱤ ᱢᱟᱱᱮ ᱡᱤᱭᱟᱹᱲ ᱜᱮ ᱵᱩᱡᱷᱟᱹᱜᱼᱟ ᱱᱤᱝᱠᱟᱹᱱ ᱧᱮᱞ ᱡᱚᱝ ᱡᱤᱱᱤᱥ ᱫᱚ ᱢᱮᱱᱟᱜᱼᱟ ᱟᱡᱚᱫᱤᱭᱟᱹ ᱵᱩᱨᱩ ᱨᱮᱫᱚ ᱦᱮᱸ ᱱᱚᱣᱟ ᱫᱚ ᱚᱱᱟ ᱡᱟᱦᱟᱸ ᱫᱚ ᱨᱟᱵᱟᱝ ᱥᱚᱢᱚᱭ ᱠᱚ ᱵᱤᱥᱤᱨ ᱵᱷᱟᱜᱽ ᱠᱚ ᱦᱤᱡᱩᱜᱼᱟ ᱵᱤᱵᱷᱤᱱᱱᱚ ᱟᱛᱳ ᱠᱷᱚᱱᱟᱜ ᱫᱤᱥᱚᱢ ᱦᱚᱲ ᱠᱚ ᱥᱮ ᱯᱚᱱᱚᱛ ᱠᱷᱚᱱᱟᱜ ᱠᱚ ᱦᱤᱡᱩᱜᱼᱟ ᱡᱮ ᱟᱡᱚᱫᱤᱭᱟᱹ ᱵᱚᱥᱚᱨ ᱨᱮ ᱢᱤᱫ ᱫᱷᱟᱣ ᱠᱚ ᱞᱟᱹᱭ ᱜᱮᱭᱟ ᱡᱮ ᱞᱮᱵᱮᱫ ᱜᱮᱭᱟᱞᱮ ᱟᱨ ᱧᱮᱞ ᱡᱚᱝ ᱞᱮᱠᱟᱱᱟᱜ ᱡᱤᱱᱤᱥ ᱞᱮ ᱧᱮᱞ ᱤᱫᱤᱭᱟ ᱱᱚᱣᱟ ᱠᱷᱟᱹᱛᱤᱨᱛᱮ ᱠᱚ ᱦᱤᱡᱩᱜᱼᱟ ᱟᱨ

ᱥᱟᱨᱦᱟᱣ ᱜᱮ ᱦᱮᱸ ᱟᱹᱰᱤ ᱟᱹᱰᱤ ᱥᱟᱨᱦᱟᱣ